ᱤᱧ ᱡᱟᱦᱟᱸ ᱛᱤᱱᱟᱹᱜ ᱜᱤᱧ ᱡᱟᱣᱨᱟ ᱟᱠᱟᱫ ᱚᱱᱟ ᱡᱟᱣᱨᱟ ᱠᱚ ᱴᱮᱠᱟᱣ ᱫᱚᱦᱚᱭ ᱞᱟᱹᱜᱤᱫ ᱚᱞ ᱛᱚᱞ ᱠᱟᱛᱮ ᱡᱟᱦᱟᱸ ᱞᱟᱪᱷᱟ ᱠᱷᱟᱛᱟ ᱟᱹᱰᱤ ᱱᱟᱯᱟᱭ ᱛᱤᱧ ᱫᱚᱦᱚᱭᱟ ᱟᱨ ᱚᱱᱟ ᱠᱚ ᱡᱮᱢᱚᱱ ᱟᱞᱚ ᱵᱟᱹᱲᱤᱡᱚᱜ ᱞᱟᱹᱜᱤᱫ ᱨᱟᱹᱯᱩᱫᱚᱜ ᱞᱟᱹᱜᱤᱫ ᱚᱱᱟ ᱠᱚ ᱱᱟᱯᱟᱭ ᱛᱮ ᱚᱠᱛᱚ ᱡᱟᱹᱱᱤᱡ ᱥᱚᱢᱚᱭ ᱥᱚᱢᱚᱭ ᱨᱮ ᱠᱤᱪᱷᱤ ᱫᱤᱱ ᱵᱟᱫ ᱨᱮ ᱚᱱᱟ ᱠᱩᱧ ᱧᱮᱞᱟ ᱠᱷᱚᱡᱽ ᱛᱚᱞᱟᱥᱟᱹᱧ ᱚᱠᱟ ᱞᱮᱠᱟ ᱢᱮᱱᱟᱜᱼᱟ ᱵᱮᱥ ᱡᱚᱛᱚᱱ ᱨᱮ ᱢᱮᱱᱟᱜ ᱪᱮ ᱵᱟᱝ ᱟᱨ ᱵᱟᱝᱠᱷᱟᱱ ᱟᱨᱦᱚᱸ ᱚᱱᱟ ᱵᱮᱥ ᱫᱚᱦᱚᱭ ᱞᱟᱹᱜᱤᱫ ᱟᱨᱦᱚᱸ ᱚᱱᱟ ᱨᱮᱱᱟᱜ ᱵᱮᱥ ᱞᱮᱠᱟ ᱡᱚᱛᱚᱱ ᱞᱟᱹᱜᱤᱫ ᱚᱱᱠᱟᱱᱟᱜ ᱤᱧ ᱵᱟᱠᱚᱥ ᱠᱩᱧ ᱵᱮᱵᱚᱥᱛᱷᱟᱭᱟ